ᱤᱧᱟᱹᱜ ᱢᱚᱱᱮ ᱛᱮᱫᱚ ᱟᱞᱮ ᱟᱛᱳ ᱨᱮᱱ ᱛᱤᱨᱞᱟᱹ ᱠᱚᱫᱚ ᱟᱨᱟᱜ ᱢᱟᱹᱨᱤᱪ ᱜᱩᱲᱟᱹ ᱥᱮ ᱢᱚᱥᱞᱟ ᱞᱮᱱ ᱨᱮ ᱢᱤᱫᱚᱜ ᱟᱠᱚ ᱱᱚᱝᱠᱟ ᱠᱟᱛᱮ ᱩᱱᱠᱩ ᱠᱤᱪᱷᱩ ᱜᱮᱞᱟᱝ ᱛᱤᱨᱞᱟᱹ ᱛᱤᱨᱞᱟᱹ ᱦᱚᱯᱚᱱ ᱦᱟᱛᱟᱣ ᱠᱚ ᱦᱩᱭᱩᱜᱼᱟ ᱟᱨ ᱚᱱᱠᱟ ᱠᱟᱹᱣᱰᱤ ᱮᱢᱟ ᱠᱚ ᱦᱩᱭᱩᱜᱼᱟ ᱟᱨ ᱠᱟᱹᱣᱰᱤ ᱮᱢ ᱠᱟᱛᱮ ᱩᱱᱠᱩ ᱞᱮᱱ ᱦᱚᱪᱚ ᱠᱚ ᱦᱩᱭᱩᱜᱼᱟ ᱱᱚᱝᱠᱟ ᱠᱟᱛᱮ ᱤᱧᱟᱹᱜ ᱟᱛᱳ ᱨᱮᱱ ᱛᱤᱨᱞᱟᱹ ᱫᱚ ᱠᱚ ᱢᱤᱫᱚᱜᱼᱟ